ᱢᱤᱫᱴᱮᱱ ᱜᱷᱟᱨᱚᱸᱡᱽ ᱨᱮ ᱡᱮᱢᱚᱱ ᱛᱤᱨᱞᱟᱹ ᱦᱚᱯᱚᱱᱟᱜ ᱫᱚᱨᱠᱟᱨ ᱛᱮᱢᱱᱤ ᱠᱚᱲᱟ ᱦᱚᱯᱚᱱ ᱦᱚᱸ ᱫᱚᱨᱠᱟᱨ ᱟᱨ ᱩᱱᱠᱤᱱᱟᱜ ᱮᱱᱮᱢ ᱫᱚ ᱦᱩᱭᱩᱜᱼᱟ ᱪᱤᱠᱟᱹ ᱞᱮᱠᱟᱛᱮ ᱱᱚᱣᱟ ᱜᱷᱟᱨᱚᱸᱡᱽ ᱠᱤᱱ ᱱᱟᱯᱟᱭ ᱛᱮ ᱠᱤᱱ ᱤᱫᱤᱭᱟ ᱟᱨ ᱩᱛᱱᱟᱹᱣ ᱨᱟᱠᱟᱵ ᱤᱫᱤᱭᱟ ᱟᱨ ᱜᱷᱟᱨᱚᱸᱡᱽ ᱨᱮ ᱛᱤᱨᱞᱟᱹ ᱠᱚᱣᱟᱜ ᱠᱟᱹᱢᱤ ᱫᱚ ᱦᱩᱭᱩᱜ ᱠᱟᱱᱟ ᱚᱲᱟᱜ ᱨᱮ ᱜᱮᱡ ᱜᱩᱨᱤᱡᱽ ᱜᱟᱥᱟᱣ ᱜᱤᱛᱤᱞ ᱡᱚᱜ ᱜᱤᱰᱤ ᱢᱟᱴ ᱨᱮ ᱦᱳᱲᱳ ᱨᱚᱦᱚᱭ ᱦᱳᱲᱳ ᱤᱨ ᱦᱟᱥᱟ ᱫᱤᱯᱤᱞ ᱱᱚᱣᱟ ᱠᱚ ᱟᱨ ᱠᱚᱲᱟ ᱠᱚᱣᱟᱜ ᱠᱟᱹᱢᱤ ᱠᱚᱫᱚ ᱦᱩᱭᱩᱜ ᱠᱟᱱᱟ ᱰᱟᱝᱨᱤ ᱢᱤᱦᱩᱸ ᱢᱮᱨᱚᱢ ᱠᱚ ᱧᱮᱞ ᱚᱲᱟᱜ ᱠᱚ ᱫᱟᱵ ᱢᱟᱴ ᱠᱷᱮᱛ ᱨᱮ ᱦᱤᱛᱟᱹ ᱢᱟᱜ ᱥᱤᱭᱚᱜ ᱦᱟᱥᱟ ᱢᱟᱜ ᱱᱚᱣᱟ ᱠᱚ ᱱᱚᱝᱠᱟ ᱠᱟᱛᱮ ᱜᱮ ᱱᱩᱠᱤᱱ ᱫᱚ ᱠᱟᱹᱢᱤ ᱠᱤᱱ ᱦᱟᱹᱴᱤᱧ ᱡᱚᱝᱼᱟ ᱟᱨ ᱱᱩᱠᱤᱱᱟᱜ ᱜᱷᱟᱨᱚᱸᱡᱽ ᱨᱮᱱᱟᱜ ᱩᱛᱱᱟᱹᱣ ᱨᱟᱠᱟᱵ ᱟᱨ ᱵᱷᱟᱹᱜᱤ ᱛᱮ ᱜᱷᱟᱨᱚᱸᱡᱽ ᱪᱟᱞᱟᱣ ᱞᱟᱹᱜᱤᱫ ᱢᱚᱬᱮ ᱦᱚᱲ ᱧᱮᱞ ᱠᱟᱛᱮᱜ ᱠᱚ ᱞᱟᱹᱭᱟ ᱱᱩᱠᱤᱱᱟᱜ ᱜᱷᱟᱨᱚᱸᱡᱽ ᱫᱚ ᱱᱟᱯᱟᱭ ᱛᱮᱜᱮ ᱪᱟᱞᱟᱜ ᱠᱟᱱᱟ ᱟᱨ ᱩᱛᱱᱟᱹᱣ ᱨᱟᱠᱟᱵ ᱟᱠᱟᱱᱟ ᱱᱚᱣᱟ ᱱᱚᱣᱟ ᱞᱮᱠᱟᱛᱮ ᱜᱮ ᱱᱩᱠᱤᱱᱟᱜ ᱮᱱᱮᱢ ᱫᱚ ᱯᱟᱥᱱᱟᱣ ᱨᱟᱠᱟᱵᱟ